ᱪᱤᱛᱟᱹᱨ ᱟᱸᱠᱟᱣ ᱥᱮ ᱪᱤᱛᱟᱹᱨ ᱵᱟᱨᱮᱛᱮ ᱢᱤᱫ ᱵᱟᱨ ᱠᱟᱛᱷᱟᱧ ᱞᱟᱹᱭ ᱥᱚᱫᱚᱨᱮᱫ ᱛᱟᱵᱚᱱᱟ ᱪᱤᱛᱟᱹᱨ ᱟᱸᱠᱷᱟᱣ ᱨᱮᱫᱚ ᱟᱹᱰᱤ ᱢᱟᱨᱟᱝ ᱢᱤᱫᱴᱮᱱ ᱩᱯᱨᱩᱢ ᱛᱟᱦᱮᱱᱟ ᱪᱤᱛᱟᱹᱨ ᱡᱟᱸ ᱡᱮᱢᱚᱱ ᱠᱟᱸᱛ ᱨᱮ ᱪᱤᱛᱟᱹᱨ ᱟᱸᱠᱟᱣ ᱠᱟᱛᱮ ᱢᱤᱢᱤᱫ ᱜᱚᱴᱟᱝ ᱪᱤᱛᱟᱹᱨ ᱦᱮᱱᱟᱜᱼᱟ ᱵᱟᱱᱟᱢ ᱨᱮ ᱠᱟᱴ ᱵᱟᱱᱟᱢ ᱨᱮ ᱪᱤᱛᱟᱹᱨ ᱚᱱᱟ ᱪᱟᱸᱠ ᱫᱟᱲᱟᱝ ᱨᱮ ᱪᱤᱛᱟᱹᱨ ᱵᱮᱱᱟᱣ ᱠᱟᱛᱮ ᱵᱟᱡᱟᱨ ᱨᱮ ᱡᱩᱫᱤᱢ ᱤᱫᱤᱭᱟ ᱢᱮᱱᱠᱷᱟᱱ ᱡᱚᱛᱚ ᱦᱚᱲᱟᱜ ᱢᱚᱱ ᱢᱮᱸᱫ ᱨᱮ ᱞᱟᱜᱟᱜᱼᱟ ᱡᱮ ᱱᱚᱣᱟ ᱫᱚ ᱟᱹᱰᱤ ᱡᱩᱫᱟᱹ ᱱᱟᱯᱟᱭ ᱧᱮᱞᱚᱜ ᱠᱟᱱᱟ ᱚᱱᱟ ᱨᱮ ᱢᱩᱠᱷᱟᱹᱱ ᱛᱟᱦᱮᱱᱟ ᱛᱤ ᱛᱟᱦᱮᱱᱟ ᱟᱨ ᱚᱱᱟᱨᱮ ᱢᱚᱡᱽ ᱜᱮ ᱧᱮᱞᱚᱜ ᱞᱮᱠᱟ ᱟᱨ ᱱᱚᱜᱼᱚᱭ ᱡᱮ ᱠᱟᱸᱛ ᱠᱚᱨᱮ ᱡᱟᱦᱟᱸ ᱪᱤᱛᱟᱹᱨ ᱵᱚᱱ ᱚᱞᱟ ᱥᱮ ᱠᱟᱜᱚᱡ ᱵᱟᱦᱟ ᱪᱤᱛᱟᱹᱨ ᱯᱚᱨᱚᱵᱽ ᱯᱟᱛᱟ ᱠᱚᱨᱮ ᱵᱚᱱ ᱤᱫᱤᱭᱟ ᱱᱚᱜᱼᱚ ᱱᱚᱣᱟ ᱠᱚ ᱦᱚᱸ ᱟᱹᱰᱤ ᱱᱟᱯᱟᱭ ᱟᱠᱚᱨᱥᱚᱱᱤᱭᱚ ᱡᱤᱱᱤᱥ ᱠᱟᱱᱟ ᱢᱮᱸᱫ ᱨᱮ ᱞᱟᱜᱟᱜᱼᱟ ᱦᱚᱲ ᱠᱚ ᱧᱮᱞ ᱞᱮᱠᱷᱟᱡ ᱦᱟᱛᱟᱣ ᱜᱮ ᱥᱟᱱᱟ ᱠᱚᱣᱟ ᱥᱮ ᱟᱢᱟᱜ ᱢᱤᱫᱴᱮᱡ ᱩᱯᱨᱩᱢ ᱦᱤᱡᱩᱜᱼᱟ ᱡᱮ ᱱᱩᱭ ᱫᱚ ᱟᱹᱰᱤ ᱢᱟᱨᱟᱝ ᱠᱟᱹᱨᱤᱜᱚᱞ ᱠᱟᱱᱟᱭ ᱱᱚᱜᱼᱚ ᱱᱚᱝᱠᱟᱱ ᱪᱤᱛᱟᱹᱨ ᱟᱸᱠᱷᱟᱣ ᱞᱟᱹᱜᱤᱫ ᱛᱮ ᱟᱵᱚᱨᱮᱱ ᱥᱟᱶᱛᱟ ᱨᱤᱱ ᱵᱚᱭᱦᱟ ᱢᱤᱥᱤ ᱠᱚ ᱡᱟᱛᱷᱮ ᱱᱚᱣᱟ ᱪᱤᱛᱟᱹᱨ ᱟᱸᱠᱟᱣ ᱯᱚᱫᱚᱨᱥᱚᱱ ᱞᱟᱹᱜᱤᱫ ᱛᱮᱧ ᱱᱮᱦᱚᱨᱚᱜ ᱠᱟᱱᱟ ᱡᱟᱛᱷᱮ ᱟᱯᱮ ᱱᱚᱣᱟ ᱠᱚᱯᱮ ᱟᱸᱠᱷᱟᱣ ᱠᱟᱛᱮ ᱟᱯᱮᱭᱟᱜ ᱩᱯᱨᱩᱢ ᱯᱮ ᱪᱟᱞ ᱟᱠᱚᱣᱟ ᱥᱮ ᱟᱯᱮᱭᱟᱜ ᱢᱟᱹᱱ ᱯᱮ ᱫᱚᱦᱚᱭᱟ ᱥᱮ ᱟᱯᱮ ᱧᱮᱞᱛᱮ ᱦᱟᱯᱮᱱ ᱫᱤᱱᱮᱱ ᱠᱚ ᱟᱨᱚᱠᱚ ᱱᱚᱝᱠᱟ ᱠᱚ ᱥᱮᱬᱟᱭᱟ ᱱᱚᱣᱟ ᱠᱚᱜᱮ ᱟᱵᱚᱣᱟᱜ ᱞᱟᱦᱟ ᱤᱫᱤ ᱨᱮᱱᱟᱜ ᱠᱟᱹᱨᱤᱜᱚᱞ ᱨᱮᱱᱟᱜ ᱠᱟᱛᱷᱟ ᱫᱚ ᱡᱮ ᱤᱧ ᱠᱟᱹᱨᱤᱜᱚᱞ ᱠᱟᱹᱱᱟᱹᱧ ᱤᱧ ᱪᱤᱛᱟᱹᱨᱤᱧ ᱵᱟᱲᱟᱭᱟ ᱤᱧᱫᱚ ᱵᱟᱹᱧ ᱚᱠᱟᱨᱮᱦᱚᱸ ᱵᱟᱹᱧ ᱥᱚᱫᱚᱨᱟ ᱠᱟᱛᱷᱟ ᱛᱮᱦᱚᱸ ᱵᱟᱹᱧ ᱥᱚᱫᱚᱨᱟ ᱥᱮ ᱡᱟᱦᱟᱸ ᱡᱤᱱᱤᱥ ᱠᱚ ᱵᱮᱱᱟᱣ ᱠᱟᱛᱮ ᱵᱟᱹᱧ ᱥᱚᱫᱚᱨᱟᱠᱚᱣᱟ ᱱᱚᱝᱠᱟ ᱨᱮᱫᱚ ᱟᱢᱫᱚ ᱠᱟᱹᱨᱤᱜᱚᱞ ᱢᱮᱱᱛᱮ ᱫᱚ ᱵᱟᱢ ᱩᱯᱨᱩᱢᱚᱜᱼᱟ ᱟᱫᱚ ᱱᱚᱣᱟ ᱠᱚᱜᱤᱧ ᱞᱟᱹᱭ ᱥᱚᱫᱚᱨᱮᱫᱟ ᱡᱮ ᱠᱟᱹᱨᱤᱜᱚᱞ ᱵᱟᱲᱟᱭᱟᱹᱧ ᱢᱮᱱᱠᱷᱟᱡ ᱡᱚᱛᱚ ᱡᱟᱭᱜᱟᱨᱤᱧ ᱥᱟᱫᱚᱜᱼᱟ ᱡᱮ ᱤᱧᱟᱹᱜ ᱠᱟᱹᱨᱤᱜᱚᱞ ᱨᱮᱱᱟᱜ ᱡᱟᱦᱟᱸ ᱡᱤᱱᱤᱥ ᱯᱚᱛᱨᱚ ᱠᱚ ᱧᱮᱞ ᱞᱮᱠᱷᱟᱡ ᱜᱮ ᱵᱟᱝ ᱚᱱᱟ ᱫᱚᱠᱚ ᱟᱠᱚ ᱛᱮᱜᱮ ᱠᱚ ᱠᱷᱚᱡᱚᱜᱼᱟ ᱥᱮ ᱚᱱᱟ ᱠᱷᱚᱡ ᱟᱢ ᱠᱤᱪᱷᱩᱢ ᱟᱢᱟᱜ ᱯᱨᱟᱯᱯᱚ ᱠᱤᱪᱷᱩ ᱦᱤᱡᱩᱜᱼᱟ ᱟᱢᱟᱜ ᱯᱟᱨᱤᱥᱨᱚᱢᱤᱠ ᱡᱟᱦᱟᱸ ᱠᱟᱹᱢᱤ ᱨᱮᱱᱟᱜ ᱠᱩᱲᱟᱹᱭ ᱠᱤᱪᱷᱩᱢ ᱧᱟᱢ ᱫᱟᱲᱮᱭᱟᱜᱼᱟ ᱦᱩᱸ ᱡᱮᱢᱚᱱ ᱟᱭᱢᱟ ᱨᱚᱠᱚᱢ ᱡᱤᱱᱤᱥ ᱦᱮᱱᱟᱜᱼᱟ ᱚᱱᱟ ᱠᱚ ᱡᱤᱱᱤᱥ ᱟᱵᱚ ᱥᱮᱫᱟᱭ ᱡᱚᱠᱷᱚᱱ ᱵᱚᱱ ᱵᱮᱱᱟᱣᱟᱠᱟᱫ ᱛᱟᱵᱚᱱᱟᱠᱚ ᱡᱮ ᱠᱟᱴ ᱨᱮᱱᱟᱜ ᱡᱤᱱᱤᱥ ᱟᱹᱰᱤ ᱱᱟᱯᱟᱭ ᱱᱟᱯᱟᱭ ᱠᱚ ᱵᱮᱱᱟᱣ ᱮᱫ ᱛᱟᱵᱚᱱᱟ ᱚᱱᱠᱟ ᱜᱮ ᱠᱟᱴ ᱨᱮᱱᱟᱜ ᱜᱟᱸᱰᱚ ᱡᱩᱫᱤ ᱟᱢ ᱵᱟᱦᱟ ᱟᱸᱠᱷᱟᱣ ᱠᱟᱛᱮ ᱮᱢ ᱵᱟᱡᱟᱨᱮᱢ ᱤᱫᱤᱭᱟ ᱢᱮᱱᱠᱷᱟᱱ ᱚᱱᱟ ᱚᱱᱟ ᱨᱮ ᱢᱮᱸᱫ ᱞᱟᱜᱟᱜ ᱛᱟᱠᱚᱣᱟ ᱢᱮᱱᱠᱷᱟᱱ ᱚᱱᱟ ᱟᱹᱰᱤ ᱪᱟᱬ ᱠᱚ ᱦᱟᱛᱟᱣ ᱜᱚᱫ ᱟᱨᱚ ᱮᱢᱟᱱ ᱮᱢᱟᱱ ᱡᱤᱱᱤᱥ ᱵᱚᱦᱩᱛ ᱠᱤᱪᱷᱩ ᱡᱤᱱᱤᱥ ᱜᱮ ᱦᱮᱱᱟᱜᱼᱟ ᱟᱨ ᱱᱚᱣᱟ ᱠᱚ ᱪᱮᱫᱟᱜ ᱥᱮ ᱟᱸᱠᱷᱟᱣ ᱪᱟᱞᱟᱱ ᱫᱚ ᱱᱚᱣᱟ ᱟᱵᱚ ᱨᱮᱱ ᱦᱟᱯᱮᱱ ᱫᱤᱱ ᱠᱚ ᱡᱟᱦᱟᱸᱭ ᱠᱚᱠᱚ ᱦᱟᱡᱩᱜ ᱠᱟᱱᱟ ᱩᱱᱠᱩ ᱠᱚ ᱧᱮᱞ ᱞᱮᱠᱷᱟᱡ ᱟᱨᱚ ᱚᱱᱠᱟ ᱧᱮᱞ ᱪᱮᱫᱟᱠᱚ ᱥᱮ ᱠᱚ ᱟᱠᱚ ᱢᱚᱱᱮᱨᱮᱠᱚ ᱩᱭᱦᱟᱹᱨᱟ ᱱᱚᱣᱟ ᱫᱚ ᱟᱹᱰᱤ ᱱᱟᱯᱟᱭ ᱡᱤᱱᱤᱥ ᱱᱚᱣᱟ ᱫᱚ ᱥᱮᱬᱟ ᱜᱮ ᱞᱟᱜᱟᱜᱼᱟ ᱦᱮᱸ ᱱᱤᱭᱟᱹ ᱠᱚ ᱜᱮ ᱤᱧᱟᱹᱜ ᱟᱨᱫᱟᱥ ᱛᱟᱦᱮᱱ ᱠᱟᱱᱟ ᱱᱤᱭᱟᱹ ᱠᱚ ᱠᱟᱛᱷᱟ ᱢᱮᱱ ᱠᱟᱛᱮ ᱜᱮ ᱤᱧ ᱫᱚ ᱠᱟᱛᱷᱟ ᱠᱚᱫᱚᱧ ᱢᱩᱪᱟᱹᱫ ᱮᱫᱟ